ᱟᱵᱩ ᱵᱮᱝᱜᱚᱞ ᱨᱮᱫᱚ ᱞᱟᱹᱠᱛᱤᱭᱟᱱ ᱞᱟᱠᱪᱟᱨ ᱥᱮᱨᱣᱟ ᱟᱹᱨᱤᱪᱟᱞᱤ ᱫᱚ ᱡᱮᱢᱚᱱ ᱟᱹᱛᱩ ᱫᱤᱥᱚᱢ ᱨᱮᱫᱚ ᱢᱟᱹᱡᱷᱤ ᱥᱤᱥᱴᱮᱢ ᱦᱮᱱᱟᱜᱼᱟ ᱢᱟᱹᱡᱷᱤ ᱥᱚᱥᱴᱮᱢ ᱜᱮ ᱪᱟᱞᱟᱜ ᱠᱟᱱᱟ ᱡᱮᱢᱚᱱ ᱡᱚᱜᱽᱢᱟᱹᱡᱷᱤ ᱯᱟᱨᱟᱱᱤᱠ ᱩᱱᱠᱩᱣᱟᱜ ᱛᱷᱨᱳᱛᱮ ᱢᱟᱱᱮ ᱟᱹᱛᱳ ᱥᱟᱥᱚᱱ ᱛᱟᱦᱮᱸᱱᱟ ᱟᱨ ᱵᱟᱨᱦᱮ ᱠᱷᱚᱡ ᱡᱟᱦᱟᱸᱭ ᱯᱮᱲᱟ ᱠᱚ ᱦᱮᱡ ᱞᱮᱱᱠᱷᱟᱱ ᱩᱱᱠᱩ ᱡᱮᱢᱚᱱ ᱞᱚᱴᱟ ᱫᱟᱜ ᱥᱩᱨ ᱠᱟᱛᱮ ᱰᱚᱵᱚᱜ ᱰᱚᱵᱚᱜ ᱡᱚᱦᱟᱨ ᱟᱛᱟᱝ ᱚᱱᱟᱜᱮ ᱟᱵᱚ ᱵᱮᱝᱜᱚᱞ ᱨᱮᱱᱟᱜ ᱞᱟᱹᱠᱛᱤᱭᱟᱱ ᱞᱟᱠᱪᱟᱨ ᱟᱹᱨᱤᱪᱟᱞᱤ ᱫᱚ